ᱥᱮᱫᱟᱭ ᱦᱟᱯᱲᱟᱢ ᱠᱚ ᱵᱤᱫᱟᱹᱞ ᱨᱮ ᱪᱤᱛᱨᱤ ᱪᱮᱬᱮ ᱠᱚ ᱟᱹᱥᱩᱞᱮᱫ ᱠᱚ ᱛᱟᱦᱮᱸᱫ ᱩᱱᱠᱩ ᱠᱚ ᱟᱹᱥᱩᱞ ᱠᱟᱛᱮᱫ ᱥᱮᱛᱟᱜ ᱨᱮ ᱵᱮᱨᱮᱫ ᱠᱟᱛᱮ ᱟᱯᱱᱟᱨ ᱨᱮᱱ ᱵᱷᱩᱠᱩ ᱠᱚᱠᱚ ᱡᱚᱢ ᱦᱚᱪᱚᱭᱮᱫ ᱠᱚ ᱛᱟᱦᱮᱸᱫ ᱟᱨ ᱚᱠᱛᱚ ᱡᱩᱫᱤ ᱠᱚ ᱧᱟᱢᱮᱫ ᱛᱟᱦᱮᱸ ᱠᱷᱟᱱ ᱩᱱᱠᱩ ᱠᱚ ᱠᱷᱟᱱᱪᱟᱨ ᱠᱚ ᱛᱟᱦᱮᱱ ᱚᱠᱛᱚ ᱨᱮᱜᱮ ᱤᱫᱤ ᱠᱟᱛᱮᱫ ᱵᱤᱨ ᱫᱤᱥᱚᱢ ᱨᱮ ᱪᱟᱞᱟᱣ ᱠᱟᱛᱮᱫ ᱵᱤᱨ ᱜᱟᱡᱟᱲ ᱠᱚᱨᱮ ᱠᱚ ᱫᱚᱦᱚᱭᱮᱫ ᱠᱚ ᱛᱟᱦᱮᱱᱟ ᱫᱚᱦᱚ ᱠᱟᱛᱮᱫ ᱩᱱᱠᱩ ᱜᱚᱞ ᱠᱮᱭᱟ ᱠᱚ ᱟᱨ ᱩᱱᱠᱩ ᱥᱟᱶᱛᱮ ᱠᱚ ᱵᱤᱨ ᱨᱮᱱ ᱩᱱᱠᱩ ᱛᱟᱦᱮᱱ ᱠᱚᱫᱚ ᱠᱚ ᱩᱱᱠᱩ ᱴᱷᱮᱱ ᱞᱟᱹᱲᱦᱟᱹᱭ ᱠᱚ ᱦᱮᱡ ᱠᱚᱜ ᱠᱮᱭᱟ ᱟᱨ ᱞᱟᱹᱲᱦᱟᱹᱭ ᱥᱟᱶ ᱥᱟᱶ ᱛᱮᱜᱮ ᱠᱚ ᱯᱷᱟᱹᱥᱤ ᱠᱚᱜ ᱠᱮᱭᱟ ᱚᱱᱠᱟ ᱠᱟᱛᱮᱫ ᱜᱮ ᱟᱨᱚ ᱜᱩᱸᱰᱨᱤ ᱦᱚᱸᱠᱚ ᱫᱚᱦᱚᱭᱮᱫ ᱠᱚ ᱛᱟᱦᱮᱱᱟ ᱦᱟᱯᱲᱟᱢ ᱵᱤᱫᱟᱹᱞ ᱨᱮᱫᱚ ᱩᱱᱠᱩ ᱜᱩᱸᱰᱨᱤ ᱫᱚᱦᱚ ᱦᱚᱸ ᱚᱱᱠᱟ ᱜᱮ ᱛᱟᱦᱮᱸ ᱠᱟᱱᱟ ᱟᱨ ᱥᱮᱫᱟᱭ ᱫᱚ ᱟᱭᱢᱟ ᱡᱟᱭᱜᱟ ᱨᱮ ᱡᱟᱱᱦᱮ ᱠᱚ ᱱᱚᱣᱟ ᱫᱤᱥᱚᱢ ᱠᱚᱨᱮ ᱫᱚᱠᱚ ᱮᱨᱮᱫ ᱛᱟᱦᱮᱸᱫ ᱚᱱᱟ ᱡᱟᱱᱦᱮ ᱠᱚ ᱠᱷᱟᱣᱟᱣ ᱠᱮ ᱠᱚᱣᱟ ᱟᱨ ᱚᱱᱟ ᱡᱟᱱᱦᱮ ᱜᱟᱡᱟᱲ ᱨᱮᱜᱮ ᱜᱩᱸᱰᱨᱤ ᱦᱚᱸᱠᱚ ᱛᱟᱦᱮᱸ ᱠᱚᱜ ᱠᱮᱭᱟ ᱚᱸᱰᱮ ᱜᱮ ᱜᱚᱞ ᱜᱚᱫ ᱟᱭᱠᱮᱭᱟ ᱛᱚ ᱜᱩᱸᱰᱨᱤ ᱜᱷᱩᱰᱨᱟᱹᱣ ᱜᱚᱫ ᱠᱚᱜ ᱠᱮᱭᱟᱭ ᱜᱷᱩᱰᱨᱟᱹᱣ ᱥᱟᱶ ᱛᱮᱜᱮ ᱩᱱᱤ ᱟᱡᱨᱮᱱ ᱡᱟᱦᱟᱸᱭ ᱜᱟᱡᱟᱲ ᱨᱮ ᱛᱟᱦᱮᱱ ᱠᱟᱱᱟᱭ ᱩᱱᱤᱴᱟᱜ ᱦᱮᱡ ᱠᱟᱛᱮᱫ ᱚᱱᱟᱨᱮ ᱡᱷᱟᱹᱞᱤ ᱜᱚᱫ ᱠᱚᱜ ᱠᱮᱭᱟ ᱡᱷᱟᱹᱞᱤ ᱥᱟᱶᱛᱮ ᱜᱮ ᱟᱫᱚ ᱱᱚᱰᱮ ᱟᱹᱜᱩ ᱠᱮᱫᱮᱭᱟ ᱚᱲᱟᱜ ᱤᱱᱠᱟᱹᱜᱮ ᱯᱷᱮᱨ ᱯᱚᱛᱟᱢ ᱯᱚᱛᱟᱢ ᱦᱚᱸᱠᱚ ᱯᱷᱟᱹᱥᱤᱭᱮᱫ ᱠᱚ ᱛᱟᱦᱮᱸᱫ ᱩᱱᱤ ᱜᱚᱞ ᱠᱟᱛᱮᱫ ᱜᱮ ᱫᱟᱨᱮ ᱨᱮ ᱟᱠᱟᱠᱟᱭ ᱦᱩᱭᱩᱜᱼᱟ ᱟᱨ ᱜᱚᱞ ᱜᱚᱫ ᱟᱭ ᱠᱮᱭᱟ ᱯᱚᱛᱟᱢ ᱮᱴᱟᱜ ᱯᱚᱛᱟᱢ ᱦᱮᱡ ᱠᱟᱛᱮᱫ ᱚᱸᱰᱮ ᱠᱮᱭᱟᱭ ᱩᱱᱤ ᱫᱚ ᱟᱱᱫᱷᱟ ᱵᱟᱱᱟᱣ ᱠᱟᱭ ᱠᱮᱭᱟ ᱟᱨ ᱩᱱᱤ ᱛᱩᱞᱩᱡ ᱞᱟᱹᱲᱦᱟᱹᱭ ᱦᱚᱪᱚ ᱠᱮᱭᱟ ᱞᱟᱹᱲᱦᱟᱹᱭ ᱞᱟᱹᱲᱦᱟᱹᱭ ᱛᱮ ᱡᱷᱟᱞᱤ ᱜᱚᱫ ᱠᱚᱜ ᱠᱮᱭᱟᱭ ᱡᱷᱟᱹᱞᱤ ᱠᱮᱭᱟ ᱥᱟᱵ ᱟᱹᱜᱩ ᱠᱮᱭᱟᱭ ᱚᱲᱟᱜ ᱨᱮᱫᱚ ᱠᱚ ᱡᱚᱜᱟᱲ ᱠᱟᱜ ᱠᱮᱭᱟ ᱥᱮᱸᱜᱮᱞ ᱥᱟᱦᱟᱱ ᱛᱮᱠᱚ ᱨᱚ ᱠᱮᱭᱟ ᱨᱚ ᱠᱟᱛᱮᱫ ᱟᱯᱱᱟᱨᱟᱜ ᱥᱮᱸᱫᱽᱨᱟ ᱡᱤᱞ ᱠᱚ ᱡᱚᱜᱟᱲ ᱠᱟᱱᱟ ᱥᱮᱸᱫᱽᱨᱟ ᱡᱤᱞ ᱡᱚᱜᱟᱲ ᱥᱟᱶ ᱛᱮᱜᱮ ᱩᱱᱠᱩ ᱫᱚ ᱟᱫᱚ ᱡᱤᱞ ᱮᱢᱟᱱ ᱠᱚᱫᱚ ᱵᱟᱝᱠᱚ ᱠᱤᱨᱤᱧ ᱠᱮᱭᱟ ᱚᱱᱠᱟ ᱜᱮ ᱟᱨᱚ ᱛᱟᱦᱮᱞᱮᱱᱟ ᱠᱚ ᱱᱩᱠᱩ ᱠᱷᱟᱴ ᱪᱤᱛᱨᱤ ᱩᱱᱠᱩ ᱦᱚᱸ ᱚᱱᱠᱟ ᱜᱮᱠᱚ ᱟᱹᱥᱩᱞᱮᱫ ᱠᱚ ᱛᱟᱦᱮᱸᱫ ᱚᱲᱮ ᱠᱚ ᱚᱱᱠᱟ ᱜᱮ ᱥᱮᱫᱟᱭ ᱦᱟᱯᱲᱟᱢ ᱠᱚ ᱚᱠᱛᱚ ᱨᱮᱫᱚ ᱪᱟᱞᱟᱣ ᱞᱮᱱᱟ ᱟᱨ ᱚᱱᱟ ᱠᱚᱫᱚᱞᱮ ᱧᱮᱞ ᱞᱮᱫ ᱟ ᱧᱮᱞ ᱠᱟᱛᱮᱫ ᱱᱤᱛᱳᱜ ᱟᱛᱳ ᱫᱤᱥᱚᱢ ᱨᱮᱫᱚ ᱚᱱᱟ ᱠᱚ ᱡᱤᱱᱤᱥ ᱪᱮᱬᱮ ᱪᱤᱯᱨᱩᱡ ᱜᱮᱠᱚ ᱟᱫ ᱤᱫᱤᱭᱮᱱᱟ ᱟᱹᱥᱩᱞ ᱵᱟᱝ ᱛᱮᱦᱚᱸ ᱟᱨ ᱢᱟᱱᱮ ᱟᱵᱚ ᱢᱟᱱᱣᱟ ᱨᱮᱭᱟᱝ ᱵᱷᱟᱵᱽᱱᱟ ᱪᱤᱱᱛᱟ ᱦᱚᱸ ᱥᱟᱸᱜᱮ ᱤᱫᱤᱭᱮᱱᱟ ᱪᱟᱥᱟᱵᱟᱥᱟ ᱠᱚ ᱵᱟᱹᱜᱤᱭᱟᱫᱼᱟ ᱤᱱᱠᱟᱹ ᱠᱟᱛᱮᱫ ᱱᱟᱱᱟ ᱦᱩᱱᱟᱹᱨ ᱵᱟᱦᱨᱮ ᱫᱤᱥᱚᱢ ᱠᱟᱹᱢᱤ ᱠᱚ ᱪᱟᱞᱟᱜ ᱠᱟᱱᱟ ᱛᱚ ᱱᱤᱛᱳᱜ ᱫᱚ ᱩᱱᱠᱩ ᱪᱮᱬᱮ ᱪᱤᱯᱨᱩᱡ ᱫᱚᱠᱚ ᱟᱫ ᱮᱱ ᱠᱷᱟᱹᱛᱤᱨ ᱛᱮᱜᱮ ᱱᱤᱛᱳᱜ ᱫᱚ ᱥᱮᱸᱫᱽᱨᱟ ᱪᱮᱬᱮ ᱫᱚ ᱵᱟᱝ ᱠᱚ ᱫᱚᱦᱚᱭᱮᱫ ᱠᱚᱣᱟ